ᱦᱟ ᱠᱩ ᱫᱚ ᱟᱵᱚ ᱵᱚᱱ ᱵᱟᱲᱟᱭᱟ ᱡᱮ ᱦᱟ ᱠᱩ ᱵᱚᱱ ᱥᱟᱵ ᱠᱚᱣᱟ ᱢᱮᱱᱠᱷᱟᱱ ᱦᱟᱠᱩ ᱫᱚ ᱟ ᱰᱤ ᱨᱚᱠᱚᱢ ᱟ ᱰᱤ ᱨᱚᱠᱚᱢ ᱠᱟᱛᱮᱫ ᱵᱚᱱ ᱥᱟᱵ ᱠᱚᱣᱟ ᱚᱠᱚᱭ ᱫᱚ ᱢᱟᱱᱮ ᱫᱟᱜ ᱵᱚᱱ ᱟᱨᱮᱡ ᱠᱟᱛᱮᱜ ᱵᱚᱱ ᱟᱸᱡᱮᱫᱟ ᱟᱨ ᱦᱟ ᱠᱩ ᱵᱚᱱ ᱥᱟᱵ ᱠᱚᱣᱟ ᱟᱨᱚ ᱠᱤᱪᱷᱩ ᱫᱚ ᱢᱮᱱᱟᱜᱼᱟ ᱡᱚᱱᱛᱨᱚ ᱯᱟ ᱛᱤ ᱡᱟᱦᱟᱸ ᱫᱚ ᱚᱱᱮ ᱦᱟ ᱠᱩ ᱵᱚᱱ ᱥᱟᱵ ᱠᱚᱣᱟ ᱡᱮᱢᱚᱱ ᱜᱷᱩᱜᱤᱵᱚᱱ ᱚᱰᱟᱣᱟ ᱟᱨ ᱠᱚᱠᱷᱳᱱᱳ ᱫᱚ ᱜᱷᱩᱱᱤ ᱵᱚᱱ ᱚᱰᱟᱣᱟ ᱦᱟ ᱠᱩ ᱥᱟᱵ ᱡᱚᱱᱛᱨᱚ ᱚᱝᱠᱟᱜᱮ ᱢᱮᱱᱟᱜᱼᱟ ᱚᱠᱟᱨᱮᱫᱚ ᱵᱤᱵᱷᱤᱱᱱᱚ ᱨᱚᱠᱚᱢ ᱯᱚᱫᱽᱫᱷᱚᱛᱤ ᱢᱮᱱᱟᱜᱼᱟ ᱡᱮᱢᱚᱱ ᱚᱠᱟ ᱫᱚ ᱵᱟᱹᱬᱥᱤ ᱟᱵᱟᱨ ᱧᱮᱞᱚᱜᱚᱜᱼᱟ ᱱᱚᱝᱠᱟᱱ ᱡᱟᱞ ᱱᱩᱛᱩᱱ ᱱᱩᱛᱩᱱ ᱩᱰᱩᱠᱚᱜ ᱠᱟᱱᱟ ᱚᱱᱟ ᱡᱟᱞ ᱫᱚ ᱟ ᱰᱤ ᱦᱚᱲ ᱜᱮ ᱵᱟᱲᱟᱭ ᱵᱟ ᱱᱩᱜ ᱛᱟᱵᱚᱱᱟ ᱟᱨ ᱦᱚᱸ ᱵᱚᱱ ᱧᱮᱞ ᱠᱟᱫᱟ ᱦᱟ ᱠᱩ ᱥᱟᱵ ᱫᱚ ᱡᱟᱦᱟᱸ ᱫᱚ ᱵᱟᱝᱠᱚ ᱧᱮᱞ ᱠᱟᱫᱟ ᱟ ᱰᱤ ᱦᱚᱲ ᱜᱮ ᱡᱮᱢᱚᱱ ᱞᱟᱦᱟᱛᱮ ᱵᱮᱵᱚᱦᱟᱨ ᱛᱟᱦᱮᱸ ᱠᱟᱱᱟ ᱚᱱᱟ ᱫᱚ ᱡᱟᱦᱟᱸ ᱫᱚ ᱫᱚᱢᱮ ᱫᱟᱜ ᱟ ᱛᱩᱜᱼᱟ ᱚᱱᱟ ᱟ ᱛᱩᱜ ᱫᱟᱜ ᱨᱮ ᱢᱤᱜ ᱴᱟᱱ ᱨᱟ ᱠᱥᱤ ᱢᱮᱱᱛᱮ ᱠᱚ ᱢᱮᱛᱟᱜᱼᱟ ᱚᱱᱟ ᱨᱟ ᱠᱥᱤ ᱫᱚ ᱨᱮᱫᱚ ᱢᱟᱱᱮ ᱟ ᱰᱤ ᱰᱷᱮᱨ ᱫᱟᱜ ᱨᱮ ᱦᱚᱸ ᱚᱱᱟ ᱦᱟ ᱠᱩ ᱥᱟᱵ ᱜᱟᱱᱚᱜᱼᱟ ᱡᱟᱦᱟᱸ ᱫᱚ ᱵᱳᱦᱮᱞ ᱵᱳᱦᱮᱞ ᱫᱟᱜ ᱪᱟᱞᱟᱜᱼᱟ

ᱟᱨ ᱚᱱᱟ ᱜᱟᱰᱟ ᱵᱷᱤᱛᱤ ᱨᱮ ᱦᱟᱠᱩ ᱫᱚ ᱚᱱᱟ ᱡᱚᱠᱷᱚᱱ ᱠᱚ ᱨᱟᱠᱟᱵ ᱟ ᱚᱱᱟ ᱟᱹᱲᱟ ᱛᱟᱞᱟᱛᱮ ᱥᱤᱭᱟᱹᱲᱟ ᱠᱚ ᱚᱰᱟᱣ ᱠᱟᱜᱼᱟ ᱚᱱᱟ ᱨᱟᱠᱟᱵ ᱚᱠᱛᱚ ᱨᱮ ᱦᱟ ᱠᱩ ᱫᱚ ᱚᱱᱟ ᱠᱷᱟᱨᱟᱝ ᱨᱮᱠᱚ ᱵᱚᱞᱚ ᱪᱟᱞᱟᱜᱼᱟ ᱟᱨ ᱚᱸᱰᱮ ᱠᱷᱚᱱᱟᱜ ᱜᱮ ᱦᱟ ᱠᱩ ᱠᱚ ᱥᱟᱵ ᱠᱚᱣᱟ ᱱᱚᱝᱠᱟ ᱠᱟᱛᱮᱜ ᱜᱮ ᱟ ᱰᱤ ᱨᱚᱠᱚᱢ ᱯᱚᱫᱽᱫᱷᱚᱛᱤ ᱯᱨᱚᱥᱮᱥ ᱢᱮᱱᱟᱜᱼᱟ ᱚᱝᱠᱟ ᱟ ᱰᱤ ᱩᱛᱟᱹᱨ ᱟ ᱰᱤ ᱰᱷᱮᱨ ᱚᱱᱟ ᱫᱚ ᱡᱚᱛᱚ ᱠᱚ ᱵᱟᱲᱟᱭ ᱵᱟ ᱱᱩᱜᱼᱟ ᱡᱚᱛᱚ ᱦᱟᱲ ᱵᱟᱝ ᱠᱚ ᱵᱟᱲᱟᱭᱟ ᱛᱚᱵᱮ ᱱᱚᱣᱟᱜᱮ ᱵᱟᱲᱟᱭᱮᱜ ᱛᱟᱵᱚᱱᱟᱹᱧ ᱡᱟᱛᱮ ᱱᱚᱣᱟ ᱠᱚ ᱟᱨ ᱦᱚᱸ ᱱᱤᱛᱚᱜ ᱫᱚ ᱢᱟᱱᱮ ᱚᱱᱟ ᱠᱚᱵᱚᱱ ᱚᱝᱠᱟ ᱞᱮᱠᱟᱱᱟᱜ ᱡᱷᱟ ᱞᱤ ᱵᱚᱱ ᱱᱟᱣᱟ ᱱᱟᱣᱟ ᱠᱚ ᱟᱜᱩᱭ ᱫᱟ ᱡᱚᱛᱚ ᱚᱱᱟ ᱠᱚ ᱧᱩᱛᱩᱢ ᱠᱚ ᱢᱟᱱᱮ ᱤᱭᱟᱛᱮ ᱟᱨᱠᱤ ᱯᱷᱮᱠᱴᱟᱨ ᱛᱮᱠᱚ ᱵᱮᱱᱟᱣᱫᱟ ᱡᱟᱦᱟᱸ ᱫᱚ ᱟ ᱰᱤ ᱦᱚᱲ ᱜᱮ ᱵᱟᱰᱟᱭ ᱵᱟ ᱱᱩᱜ ᱛᱟᱵᱚᱱᱟ ᱚᱱᱟ ᱠᱚ ᱡᱮᱢᱚᱱ ᱟᱨᱚ ᱱᱩᱛᱩᱱ ᱱᱩᱛᱩᱱ ᱡᱟᱦᱟᱸ ᱯᱷᱮᱠᱴᱚᱨ ᱠᱚ ᱥᱮ ᱱᱚᱝᱠᱟᱱ ᱡᱷᱟᱹᱞᱭᱟᱹ ᱠᱚ ᱟᱜᱩᱭ ᱢᱟ ᱱᱚᱣᱟ ᱜᱮ ᱞᱟᱹᱭ ᱠᱟᱛᱮᱜ ᱜᱮᱧ ᱢᱩᱪᱟᱹᱫ ᱫᱟ